ᱟᱛᱳ ᱨᱮᱫᱚ ᱵᱚᱞ ᱠᱷᱮᱞ ᱦᱩᱭᱩᱜ ᱜᱮᱭᱟ ᱵᱷᱚᱞᱤᱵᱚᱞ ᱠᱷᱮᱞ ᱦᱩᱭᱩᱜ ᱜᱮᱭᱟ ᱜᱩᱴᱤ ᱠᱷᱮᱞ ᱦᱩᱭᱩᱜ ᱜᱮᱭᱟ ᱠᱟᱨᱛᱩᱠ ᱠᱷᱮᱞ ᱦᱩᱭᱩᱜ ᱜᱮᱭᱟ ᱴᱤᱨ ᱠᱷᱮᱞ ᱦᱩᱭᱩᱜ ᱜᱮᱭᱟᱟᱨ ᱦᱚᱸ ᱮᱢᱟᱱ ᱮᱢᱟᱱᱟᱜ ᱠᱷᱮᱞ ᱦᱩᱭᱩᱜ ᱜᱮᱭᱟ ᱢᱮᱱᱠᱷᱟᱱᱮ ᱵᱚᱞ ᱠᱷᱮᱞ ᱨᱮᱫᱚ ᱠᱷᱮᱞ ᱞᱟᱹᱜᱤᱫ ᱛᱮ ᱵᱩᱴ ᱫᱚᱨᱠᱟᱨᱟᱭ ᱵᱚᱞ ᱫᱚᱨᱠᱟᱨᱟᱭ ᱮᱱᱠᱮᱞᱮᱴ ᱫᱚᱨᱠᱟᱨᱟᱭ ᱢᱚᱡᱟ ᱫᱚᱨᱠᱟᱨᱟᱭ ᱚᱱᱟ ᱠᱚ ᱟᱨ ᱴᱤᱨ ᱴᱷᱮᱞ ᱨᱮᱫᱚ ᱢᱤᱫ ᱴᱟᱱ ᱞᱟᱹᱴᱷᱤ ᱫᱚᱨᱠᱟᱨᱚᱜᱼᱟ ᱡᱮᱞᱮᱝ ᱥᱟᱹᱦᱤᱡ ᱢᱤᱫᱴᱟᱝ ᱴᱤᱨ ᱟᱨ ᱵᱚᱞᱤᱵᱚᱞ ᱠᱷᱮᱞ ᱨᱮᱫᱚ ᱱᱮᱴ ᱫᱚᱨᱠᱟᱨᱚᱜᱼᱟ ᱥᱟᱶᱛᱮ ᱵᱚᱞ ᱫᱚᱨᱠᱟᱨᱚᱜᱼᱟ ᱟᱨ ᱜᱩᱴᱤ ᱠᱷᱮᱞ ᱨᱮᱫᱚ ᱜᱩᱴᱤ ᱥᱤᱥᱤ ᱜᱩᱴᱤ ᱠᱚ ᱫᱚᱨᱠᱟᱨᱚᱜᱼᱟ ᱟᱨ ᱥᱟᱶᱨᱮ ᱢᱤᱫᱴᱟᱝ ᱜᱟᱠᱷᱩ ᱛᱟᱦᱮᱸ ᱫᱚᱨᱠᱟᱨ ᱡᱟᱛᱮ ᱚᱱᱟ ᱨᱮᱠᱚ ᱵᱟᱭ ᱠᱚᱣᱟ ᱱᱚᱣᱟ ᱜᱮ ᱦᱩᱭᱩᱜ ᱠᱟᱱᱟ